ᱦᱮᱸ ᱡᱚᱦᱟᱨ ᱜᱚᱢᱠᱮ ᱚᱻ ᱟᱹᱞᱤᱧ ᱡᱚᱜᱚᱛ ᱴᱩᱰᱩᱞᱤᱧ ᱞᱟᱹᱭᱮᱫᱼᱟ ᱱᱚᱰᱮ ᱜᱷᱟᱴᱥᱤᱞᱟᱹ ᱠᱷᱟᱱᱟᱜ ᱦᱳᱭ ᱟᱫᱚ ᱟᱹᱞᱤᱧ ᱜᱟᱹᱰᱤ ᱪᱟᱹᱞᱩ ᱪᱮᱫᱚᱜ ᱥᱟᱱᱟᱭᱮᱫᱞᱤᱧᱟᱹ ᱢᱟᱱᱮ ᱯᱷᱳᱨ ᱦᱩᱭᱞᱟᱨ ᱟᱫᱚ ᱚᱱᱟ ᱪᱮᱫᱞᱮᱠᱟ ᱚᱱᱟ ᱯᱷᱤᱠᱚ ᱛᱤᱱᱟᱹᱜ ᱞᱟᱜᱟᱜᱼᱟ ᱪᱮᱫᱞᱮᱠᱟ ᱯᱷᱳᱨ ᱦᱩᱭᱞᱟᱨ ᱢᱚᱱᱮ ᱦᱳᱭ ᱤᱭᱟᱹᱠᱚ ᱚᱱᱟ ᱡᱚᱛᱚ ᱞᱟᱭᱥᱮᱱᱥᱠᱚ ᱚᱱᱟᱠᱚ ᱡᱚᱛᱚᱣᱟᱜ ᱧᱟᱢᱚᱜᱼᱟ ᱥᱮ ᱚᱱᱟ ᱠᱷᱚᱱᱟᱜ ᱜᱮ ᱟᱫᱚ ᱪᱮᱫ ᱞᱮᱠᱟ ᱚᱱᱟ ᱠᱟᱹᱡ ᱵᱟᱲᱟᱭ ᱥᱟᱱᱟᱭᱮᱫᱞᱤᱧᱟᱹ ᱦᱩᱱᱟᱹᱝ ᱚᱻ ᱟᱪᱪᱷᱟ ᱚᱻ ᱯᱚᱱᱫᱽᱨᱚ ᱦᱟᱡᱟᱨ ᱦᱮᱸ ᱞᱟᱭᱥᱮᱱᱥ ᱢᱮᱥᱟ ᱦᱮᱸ ᱦᱮᱸ ᱚ ᱥᱚᱯᱛᱟᱨᱮ ᱯᱩᱱᱫᱤᱱ ᱮᱱᱠᱷᱟᱱ ᱦᱮᱸ ᱚᱻ ᱯᱮ ᱪᱟᱸᱫᱳ ᱨᱮᱱᱟᱜ ᱠᱳᱨᱥ ᱛᱚᱵᱮ ᱦᱮᱸ ᱦᱮᱸ ᱦᱮᱸ ᱦᱮᱸ ᱢᱟᱱᱮ ᱚᱱᱟ ᱴᱮᱥᱴ ᱦᱳᱭ ᱢᱟᱱᱮ ᱤᱭᱟᱹ ᱦᱳᱭ ᱢᱟᱱᱮ ᱪᱮᱫᱠᱚ ᱢᱮᱱᱟ ᱚᱱᱟ ᱛᱷᱭᱳᱨᱤ ᱞᱮᱠᱟᱦᱚᱸ ᱦᱩᱭᱩᱜᱼᱟ ᱟᱨ ᱯᱮᱠᱴᱤᱠᱮᱞ ᱢᱟ ᱱᱟᱦᱟᱸᱜ ᱦᱩᱭᱩᱜ ᱜᱮᱭᱟ ᱚᱱᱟ ᱜᱟᱹᱰᱤ ᱤᱭᱟᱹ ᱥᱮ ᱪᱮᱫᱞᱮᱠᱟ ᱫᱷᱟᱨᱟ ᱦᱮᱸ ᱦᱮᱸ ᱨᱩᱢᱨᱮ ᱠᱞᱟᱥ ᱦᱩᱭᱩᱜᱼᱟ ᱛᱷᱤᱭᱳᱨᱤ ᱠᱞᱟᱥ ᱱᱟᱦᱟᱸᱜ ᱦᱮᱸ ᱟᱪᱪᱷᱟ ᱮᱱᱠᱷᱟᱱ ᱦᱳᱭ ᱮᱱᱠᱷᱟᱱ ᱟᱫᱚ ᱚᱱᱟᱜᱮ ᱤᱭᱟᱹᱫᱚ ᱴᱟᱭᱢᱤᱝᱠᱚ ᱪᱮᱫᱞᱮᱠᱟ ᱛᱤᱱᱟᱹᱜ ᱥᱴᱩᱰᱮᱱᱴ ᱛᱟᱵᱤᱱ ᱢᱮᱱᱟᱜ ᱠᱚᱣᱟ ᱮᱱᱠᱷᱟᱱ ᱚᱱᱟ ᱟᱫᱷᱟᱨᱛᱮ ᱮᱱᱠᱷᱟᱱ ᱟᱹᱞᱤᱧᱦᱚᱸ ᱦᱮᱸ ᱟᱪᱪᱷᱟ ᱟᱪᱪᱷᱟ ᱦᱤᱡᱩᱜᱠᱟᱱ ᱥᱚᱯᱛᱟᱨᱮ ᱦᱳᱭ ᱦᱳᱭ ᱦᱮᱸ ᱦᱮᱸ ᱦᱮᱸ ᱦᱮᱸ ᱦᱳᱭ ᱛᱚ ᱢᱟᱱᱮ ᱮᱱᱠᱷᱟᱱ ᱜᱟᱯᱟ ᱢᱮᱭᱟᱝ ᱥᱮᱱᱜᱮ ᱛᱚᱵᱮ ᱥᱮᱱᱚᱜ ᱦᱩᱭᱩᱜᱼᱟ ᱮᱱᱠᱷᱟᱱ ᱮᱰᱢᱤᱥᱚᱱ ᱵᱟᱠᱷᱨᱟ ᱮᱰᱢᱤᱥᱚᱱᱛᱚ ᱦᱩᱭᱩᱜᱼᱟ ᱦᱳᱭ ᱛᱚᱵᱮ ᱥᱮ ᱮᱱᱮ ᱠᱷᱟᱱ ᱟᱨ ᱛᱤᱱᱟᱹᱜ ᱜᱟᱱ ᱜᱤᱫᱽᱨᱟᱹ ᱛᱟᱵᱮᱱ ᱱᱚᱣᱟ ᱵᱮᱪᱨᱮᱦᱟᱸᱜ ᱢᱮᱱᱟᱜ ᱠᱚᱣᱟ ᱱᱟᱣᱟ ᱵᱮᱪᱨᱮᱫᱚ ᱦᱮᱸ ᱟᱪᱪᱷᱟ ᱦᱮᱸ ᱦᱳᱭ ᱛᱚ ᱴᱷᱤᱠ ᱜᱮᱭᱟ ᱛᱚᱵᱮ ᱮᱱᱠᱷᱟᱱ ᱜᱟᱯᱟ ᱥᱮᱱᱜᱮᱞᱤᱧ ᱥᱮᱱᱚᱜᱼᱟ ᱛᱚᱵᱮ ᱦᱮᱸ ᱦᱮᱸ ᱴᱷᱤᱠᱜᱮᱭᱟ ᱛᱚᱵᱮ ᱜᱚᱢᱠᱮ ᱴᱷᱤᱠᱜᱮᱭᱟ